ᱚᱲᱟᱜ ᱨᱮᱱ ᱛᱤᱨᱞᱟᱹ ᱠᱚᱫᱚ ᱮᱠᱞᱟ ᱮᱠᱞᱟ ᱦᱟᱹᱠᱩ ᱥᱟᱵ ᱵᱟᱝ ᱠᱚ ᱪᱟᱞᱟᱜᱼᱟ ᱠᱟᱨᱚᱱ ᱜᱟᱰᱟᱨᱮ ᱡᱟᱹᱥᱛᱤ ᱫᱟᱜ ᱛᱟᱦᱮᱱᱟ ᱰᱚᱵᱷᱟᱜ ᱠᱚᱨᱮᱫ ᱦᱚᱸ ᱱᱟᱞᱟ ᱠᱚᱨᱮᱫ ᱦᱚᱸ ᱚᱱᱟ ᱠᱷᱟᱹᱛᱤᱨ ᱛᱮ ᱯᱮ ᱯᱩᱱ ᱠᱩᱲᱤ ᱦᱚᱯᱚᱱ ᱠᱚ ᱜᱚᱲᱚᱼᱜᱚᱯᱲᱚᱜ ᱛᱮ ᱦᱟᱹᱠᱩ ᱥᱟᱵ ᱠᱚ ᱪᱟᱞᱟᱜᱼᱟ ᱟᱨ ᱛᱤᱨᱞᱟᱹ ᱦᱚᱛᱮᱫ ᱛᱮ ᱵᱤᱥᱮᱥ ᱞᱮᱠᱟᱛᱮ ᱠᱚᱨᱟᱣ ᱦᱩᱭᱩᱜᱼᱟ ᱡᱮᱢᱚᱱ ᱱᱟᱣᱟ ᱵᱟᱠᱛᱤ ᱠᱚ ᱢᱚᱥᱟᱨᱤ ᱠᱚ ᱠᱩᱰᱤ ᱠᱚᱠᱚ ᱤᱫᱤᱭᱟ ᱫᱟᱜ ᱟᱨᱮᱡ ᱠᱚ ᱞᱟᱹᱜᱤᱫ ᱛᱚᱞ ᱠᱚ ᱞᱟᱹᱜᱤᱫ ᱟᱨ ᱟᱨᱚ ᱦᱟᱹᱠᱩ ᱥᱟᱵ ᱞᱟᱦᱟ ᱟᱸᱡᱽᱞᱮ ᱠᱟᱛᱮᱫ ᱠᱚ ᱯᱮ ᱫᱷᱟᱣ ᱠᱚ ᱛᱷᱩ ᱟᱜ ᱛᱮ ᱟᱫᱚ ᱠᱚ ᱢᱮᱱᱟ ᱡᱮᱱᱚ ᱦᱟᱹᱠᱩ ᱞᱮ ᱥᱟᱵ ᱫᱟᱲᱮᱭᱟᱠᱚ ᱢᱟ ᱟᱨ ᱛᱤᱨᱞᱟᱹ ᱠᱚᱫᱚ ᱵᱟᱝ ᱠᱚ ᱪᱟᱞᱟᱜᱼᱟ ᱥᱟᱹᱢᱩᱫᱽ ᱨᱮ ᱦᱟᱹᱠᱩ ᱥᱟᱵ ᱫᱚ ᱠᱟᱨᱚᱱ ᱠᱩᱲᱤ ᱦᱚᱯᱚᱱ ᱫᱚᱠᱚ ᱡᱟᱦᱟᱱ ᱱᱟᱥᱮᱱᱟᱜ ᱛᱮᱠᱚ ᱵᱚᱛᱚᱨᱚᱜᱼᱟ ᱚᱱᱟ ᱠᱷᱟᱹᱛᱤᱨ ᱦᱟᱹᱠᱩ ᱥᱟᱵ ᱠᱚᱫᱚ ᱵᱟᱝᱠᱚ ᱪᱟᱞᱟᱜᱼᱟ